ᱦᱮᱞᱳ ᱜᱟᱹᱰᱤ ᱰᱨᱟᱭᱵᱷᱟᱨ ᱤᱧ ᱥᱩᱢᱤᱛᱟ ᱵᱮᱥᱨᱟᱧ ᱞᱟᱹᱭᱫᱟ ᱜᱟᱹᱰᱤ ᱠᱷᱟᱹᱛᱤᱨ ᱛᱮ ᱟᱞᱮ ᱚᱲᱟᱜ ᱨᱮ ᱟᱞᱮ ᱨᱮᱱ ᱯᱮᱲᱟ ᱠᱚ ᱦᱮᱡ ᱟᱠᱟᱱᱟ ᱵᱟᱸᱠᱩᱲᱟ ᱠᱷᱚᱱᱟᱜ ᱟᱫᱚ ᱟᱢ ᱧᱟᱢᱚᱜ ᱟᱥᱮ ᱵᱟᱝ ᱚᱱᱟ ᱞᱟᱹᱭ ᱢᱮ ᱟᱨ ᱟᱢ ᱢᱤᱱᱤᱴ ᱨᱮ ᱥᱮ ᱜᱷᱚᱱᱴᱟ ᱨᱮ ᱥᱮ ᱠᱤᱞᱳᱢᱤᱴᱟᱨ ᱨᱮ ᱛᱤᱱᱟᱹᱜ ᱪᱮᱫ ᱞᱮᱠᱟ ᱯᱚᱭᱥᱟᱢ ᱦᱟᱛᱟᱣᱮᱫᱟ ᱚᱱᱟ ᱞᱮᱠᱟᱛᱮ ᱤᱧ ᱞᱟᱹᱭᱟᱹᱧ ᱢᱮ ᱟᱨ ᱛᱮᱦᱮᱧ ᱫᱚ ᱵᱟᱝ ᱜᱟᱯᱟ ᱩᱱᱠᱩ ᱱᱚᱣᱟ ᱟᱠᱚ ᱫᱤᱥᱚᱢ ᱛᱮᱠᱚ ᱨᱩᱣᱟᱹᱲ ᱪᱟᱞᱟᱜᱼᱟ ᱟᱫᱚ ᱟᱞᱮ ᱫᱤᱥᱚᱢ ᱛᱮᱠᱚ ᱦᱮᱡ ᱞᱮᱱᱟ ᱟᱫᱚ ᱮᱱᱠᱷᱟᱱ ᱟᱢ ᱫᱚ ᱜᱟᱹᱰᱤ ᱰᱨᱟᱭᱵᱷᱟᱨ ᱠᱟᱱᱟᱢ ᱛᱳ ᱪᱮᱫ ᱞᱮᱠᱟ ᱥᱟᱨᱵᱷᱤᱥ ᱠᱚ ᱪᱮᱫ ᱞᱮᱠᱟ ᱴᱟᱠᱟ ᱠᱚᱢ ᱦᱟᱛᱟᱣᱟ ᱢᱤᱱᱤᱴ ᱨᱮ ᱥᱮ ᱜᱷᱚᱱᱴᱟᱨᱮ ᱥᱮ ᱠᱤᱞᱳᱢᱤᱴᱟᱨ ᱨᱮ ᱚᱱᱟᱠᱚ ᱛᱳ ᱤᱧᱫᱚ ᱵᱟᱹᱧ ᱵᱟᱲᱟᱭᱟ ᱛᱳ ᱟᱢ ᱚᱱᱟᱠᱚ ᱞᱟᱹᱭᱢᱮ ᱟᱨ ᱤᱧ ᱞᱟᱹᱭ ᱥᱚᱫᱚᱨᱟᱧ ᱢᱮ ᱟᱨ ᱚᱱᱠᱟ ᱞᱮᱠᱟ ᱛᱮᱜᱮ ᱤᱧᱦᱚᱸ ᱟᱢ ᱴᱟᱠᱟᱧ ᱮᱢᱟᱢᱟ ᱟᱨ ᱛᱮᱦᱮᱧ ᱫᱚ ᱵᱟᱝ ᱜᱟᱯᱟ ᱩᱱᱠᱩ ᱟᱞᱮ ᱚᱲᱟᱜ ᱠᱷᱚᱱ ᱟᱞᱮ ᱨᱮᱱ ᱯᱮᱲᱟ ᱟᱠᱚ ᱫᱤᱥᱚᱢ ᱛᱮᱠᱚ ᱨᱩᱣᱟᱹᱲ ᱪᱟᱞᱟᱜ ᱠᱚ ᱞᱟᱹᱭᱫᱟ ᱛᱳ ᱟᱢ ᱜᱟᱯᱟ ᱥᱟᱲᱮ ᱪᱷᱚᱴᱟ ᱨᱮ ᱱᱚᱸᱰᱮ ᱜᱟᱹᱰᱤᱢ ᱥᱮᱴᱮᱨᱟ ᱟᱨ ᱩᱱᱠᱩ ᱟᱠᱚ ᱫᱤᱥᱚᱢ ᱛᱮᱢ ᱤᱫᱤ ᱦᱚᱴᱚ ᱠᱟᱠᱚᱣᱟ ᱟᱨ ᱩᱱᱠᱩᱣᱟᱜ ᱫᱤᱥᱚᱢ ᱫᱚ ᱵᱟᱸᱠᱩᱲᱟ ᱟᱨ ᱴᱷᱤᱠ ᱴᱷᱟᱠ ᱡᱟᱭᱜᱟ ᱨᱮᱢ ᱯᱳᱸᱪᱷᱟᱣ ᱫᱟᱲᱮᱭᱟᱠᱚᱣᱟ ᱛᱚ ᱢᱟᱱᱮ ᱩᱱᱠᱩ ᱟᱠᱚ ᱫᱤᱥᱚᱢ ᱛᱮᱢ ᱥᱮᱴᱮᱨ ᱫᱟᱲᱮᱭᱟᱠᱚᱣᱟ ᱛᱳ ᱚ ᱦᱮᱸ ᱛᱳ ᱚᱱᱟᱜᱮ ᱟᱨ ᱚᱱᱠᱟ ᱞᱮᱠᱟ ᱛᱮᱜᱮ ᱟᱢ ᱞᱟᱹᱭᱢᱮ ᱪᱮᱫ ᱞᱮᱠᱟ ᱠᱤᱞᱳᱢᱤᱴᱟᱨ ᱦᱤᱥᱟᱹᱵ ᱛᱮᱜᱮ ᱳ ᱦᱮᱸ ᱛᱚ ᱚᱱᱠᱟ ᱞᱮᱠᱟ ᱛᱮᱜᱮ ᱤᱧ ᱴᱟᱠᱟᱧ ᱮᱢᱟ ᱟᱢᱟᱢᱟ ᱛᱚᱵᱮ ᱢᱮᱱᱠᱷᱟᱱ ᱫᱚᱦᱚᱭᱮᱫᱟᱹᱧ